ᱢᱟᱲᱟᱝ ᱪᱟᱞᱟᱣᱮᱱ ᱥᱚᱯᱛᱟ ᱤᱧ ᱢᱤᱫᱴᱟᱝ ᱤᱧ ᱞᱮᱫ ᱛᱟᱦᱮᱸ ᱠᱟᱱ ᱡᱟᱦᱟᱸ ᱤᱧᱟᱹᱜ ᱞᱟᱹᱜᱤᱫ ᱛᱮ ᱟᱫᱚ ᱚᱱᱟ ᱱᱤᱫ ᱫᱷᱟᱹᱨᱤᱡ ᱛᱮ ᱡᱟᱦᱟᱸ ᱨᱮ ᱦᱤᱡᱩᱜᱼᱟ ᱢᱮᱱᱛᱮ ᱚᱱᱟ ᱨᱮ ᱵᱟᱝ ᱦᱮᱡ ᱞᱮᱱᱟ ᱟᱨ ᱱᱤᱛᱚᱜ ᱫᱷᱟᱹᱨᱤᱡ ᱦᱚᱸ ᱟᱹᱣᱨᱤᱜᱮ ᱦᱤᱡᱩᱜᱼᱟ ᱟᱫᱚ ᱚᱱᱟᱜᱮᱧ ᱞᱟᱹᱭᱟ ᱠᱤ ᱟᱹᱰᱤ ᱩᱥᱟᱹᱨᱟ ᱤᱧᱟᱹᱜ ᱧᱟᱢ ᱢᱟᱹᱧ ᱟᱨ ᱟᱹᱰᱤ ᱩᱥᱟᱹᱨᱟ ᱦᱤᱡᱩᱜ ᱢᱟ